ᱤᱧᱫᱚ ᱢᱤᱫ ᱫᱷᱚᱢ ᱤᱭᱟᱹᱧ ᱪᱟᱞᱟᱣ ᱞᱮᱱᱟ ᱟᱥᱟᱢᱤᱧ ᱪᱟᱞᱟᱣ ᱞᱮᱱᱟ ᱟᱨ ᱚᱸᱰᱮ ᱫᱚ ᱵᱩᱨᱩᱧ ᱧᱮᱞ ᱠᱟᱜᱼᱟ ᱟᱨ ᱵᱩᱨᱩ ᱢᱟᱱᱮ ᱯᱚᱨᱵᱚᱛ ᱯᱟᱦᱟᱲ ᱫᱚ ᱵᱟᱝ ᱯᱚᱨᱵᱚᱛ ᱟᱫᱚ ᱯᱚᱨᱵᱚᱛ ᱫᱚ ᱦᱚᱲ ᱛᱮᱫᱚ ᱪᱮᱫ ᱵᱟᱝ ᱠᱚ ᱢᱮᱛᱟᱣᱟᱜ ᱚᱱᱟᱛᱮ ᱵᱩᱨᱩᱜᱤᱧ ᱨᱚᱲᱫᱟ ᱚᱱᱟ ᱨᱮᱠᱚ ᱦᱚᱲ ᱠᱚᱠᱚ ᱚᱲᱟᱜ ᱵᱟᱲᱟᱣ ᱠᱟᱱᱟ ᱟᱨ ᱞᱟᱹᱴᱩ ᱞᱟᱹᱴᱩ ᱯᱚᱨᱵᱚᱛ ᱟᱨ ᱚᱲᱟᱜ ᱠᱟᱱᱟ ᱠᱚ ᱦᱚᱲ ᱟᱨ ᱦᱚᱲ ᱞᱟᱹᱴᱩ ᱞᱟᱹᱴᱩ ᱫᱟᱨᱮ ᱠᱚ ᱢᱮᱱᱟᱜᱼᱟ ᱫᱷᱤᱨᱤ ᱠᱚ ᱢᱮᱱᱟᱜᱼᱟ ᱵᱟᱹᱧ ᱧᱮᱞ ᱵᱟᱲᱟ ᱠᱟᱜ ᱛᱟᱦᱮᱱᱟ ᱟᱨ ᱚᱱᱟ ᱠᱚ ᱧᱮᱞᱛᱮ ᱟᱹᱰᱤ ᱨᱟᱹᱥᱠᱟᱹᱧ ᱵᱩᱡᱷᱟᱹᱣ ᱠᱮᱫᱟ ᱟᱨ ᱚᱱᱛᱮᱱ ᱠᱚ ᱦᱚᱲᱟᱜ ᱵᱷᱟᱥᱟ ᱫᱚ ᱡᱩᱫᱟᱹ ᱜᱮᱭᱟ ᱟᱥᱟᱢᱤᱡ ᱵᱷᱟᱥᱟ ᱟᱨ ᱵᱟᱸᱫᱮ ᱦᱚᱸ ᱢᱮᱜᱷᱞᱟ ᱠᱚᱠᱚ ᱵᱟᱸᱫᱮᱭᱟ ᱧᱮᱞ ᱵᱟᱲᱟ ᱠᱮᱫ ᱠᱚᱣᱟ ᱟᱨ ᱢᱤᱫ ᱫᱷᱚᱢ ᱫᱚ ᱠᱳᱞᱠᱟᱛᱟ ᱦᱚᱸᱞᱮ ᱪᱟᱞᱟᱣ ᱞᱮᱱᱟ ᱠᱳᱞᱠᱟᱛᱟ ᱨᱮ ᱪᱤᱲᱭᱟᱠᱷᱟᱱᱟ ᱞᱮ ᱵᱚᱞᱚ ᱞᱮᱱᱟ ᱪᱤᱲᱭᱟᱠᱷᱟᱱᱟ ᱨᱮ ᱟᱭᱢᱟ ᱨᱚᱠᱚᱢ ᱯᱚᱥᱩ ᱯᱟᱠᱷᱤ ᱢᱮᱱᱟᱜ ᱠᱚᱣᱟ ᱟᱨ ᱛᱟᱹᱨᱩᱵ ᱞᱮ ᱧᱮᱞ ᱠᱮᱫ ᱠᱚᱣᱟ ᱡᱤᱞ ᱠᱚ ᱡᱤᱞ ᱦᱚᱸ ᱟᱭᱢᱟᱜᱮ ᱢᱮᱱᱟᱜ ᱠᱚᱣᱟ ᱟᱭᱢᱟ ᱡᱟᱹᱛ ᱨᱮᱱ ᱟᱨ ᱪᱮᱬᱮ ᱦᱚᱸ ᱟᱭᱢᱟ ᱡᱟᱹᱛ ᱨᱮᱱ ᱢᱮᱱᱟᱜ ᱠᱚᱣᱟ ᱟᱨ ᱛᱟᱭᱟᱱ ᱠᱚ ᱛᱟᱭᱟᱱ ᱠᱟᱱ ᱠᱚ ᱵᱟᱝ ᱫᱚ ᱢᱟᱸᱜᱟᱲ ᱠᱟᱱ ᱤᱧᱫᱚ ᱛᱟᱭᱟᱱ ᱜᱤᱧ ᱢᱮᱛᱟ ᱠᱚ ᱠᱟᱱᱟ ᱢᱟᱨᱟᱜ ᱠᱚ ᱜᱟᱹᱲᱤ ᱠᱚ ᱵᱤᱨ ᱦᱚᱲ ᱠᱚ ᱟᱨ ᱟᱭᱢᱟ ᱨᱚᱠᱚᱢ ᱟᱭᱢᱟ ᱠᱤᱪᱷᱩ ᱞᱮ ᱟᱭᱢᱟ ᱨᱚᱠᱚᱢ ᱯᱚᱥᱩ ᱯᱟᱠᱷᱤᱞᱮ ᱧᱮᱞ ᱠᱮᱫ ᱠᱚᱣᱟ ᱤᱭᱟᱹ ᱨᱮᱫᱚ ᱪᱤᱲᱤᱭᱟ ᱠᱷᱟᱱᱟ ᱨᱮᱫᱚ ᱟᱨ ᱢᱤᱭᱩᱡᱤᱭᱟᱢ ᱞᱮ ᱵᱚᱞᱚ ᱞᱮᱱᱟ ᱚᱸᱰᱮ ᱦᱚᱸ ᱟᱭᱢᱟ ᱢᱟᱨᱮ ᱢᱟᱨᱮ ᱯᱟᱛᱷᱚᱨ ᱟᱹᱰᱤ ᱯᱨᱟᱪᱤᱱ ᱠᱟᱞ ᱨᱮᱱᱟᱜ ᱫᱷᱤᱨᱤ ᱠᱚ ᱢᱮᱱᱟᱜᱼᱟ ᱟᱨ ᱠᱚᱝᱠᱟᱞ ᱠᱚ ᱟᱭᱢᱟ ᱨᱚᱠᱚᱢ ᱯᱨᱟᱱᱤᱭᱟᱜ ᱠᱚᱝᱠᱟᱞ ᱠᱚ ᱢᱮᱱᱟᱜᱼᱟ ᱚᱸᱰᱮ ᱠᱚ ᱥᱚᱝᱜᱨᱚᱦᱚ ᱠᱟᱛᱮᱫ ᱠᱚ ᱫᱚᱦᱚ ᱟᱠᱟᱫᱟ ᱞᱟᱹᱭ ᱛᱮᱦᱚᱸ ᱵᱟᱝ ᱢᱩᱪᱟᱹᱫᱚᱜᱼᱟ